ᱦᱮᱸ ᱦᱮᱞᱳ ᱫᱟᱫᱟ ᱮᱱᱟᱱ ᱠᱷᱚᱱᱟᱜ ᱤᱧ ᱯᱷᱳᱱ ᱛᱷᱟᱠᱟᱜ ᱠᱟᱱᱟ ᱟᱢ ᱚᱠᱟ ᱨᱮᱪᱚᱢ ᱛᱟᱦᱮᱸ ᱠᱟᱱ ᱟᱢᱟᱜ ᱜᱟᱯᱟ ᱚᱴᱳ ᱤᱧ ᱜᱟᱹᱰᱤ ᱵᱷᱟᱲᱟᱧ ᱤᱫᱤ ᱛᱟᱢᱟ ᱢᱟᱱᱠᱚᱲ ᱴᱮᱥᱚᱱ ᱫᱷᱟᱹᱵᱤᱡ ᱮᱢ ᱤᱫᱤ ᱦᱚᱴᱚ ᱠᱟᱹᱧᱟᱹ ᱟᱞᱮᱭᱟᱜ ᱢᱳᱲ ᱠᱷᱚᱱᱟᱜ ᱢᱟᱱᱠᱚᱲ ᱴᱮᱥᱚᱱ ᱤᱫᱤ ᱦᱚᱴᱚ ᱠᱟᱹᱧ ᱢᱮᱦᱟᱜ ᱜᱟᱯᱟ ᱥᱮᱛᱟᱜ ᱥᱮᱛᱟᱜ ᱥᱟᱛᱴᱟ ᱥᱚᱢᱚᱭ ᱡᱚᱛᱷᱟᱛ ᱚᱠᱛᱚ ᱨᱮᱢ ᱥᱮᱴᱮᱨ ᱛᱟᱦᱮᱱ ᱢᱟ ᱟᱞᱮᱭᱟᱜ ᱢᱳᱲ ᱨᱮ ᱴᱷᱤᱠ ᱜᱮᱭᱟ ᱟᱨ ᱤᱧ ᱪᱟᱞᱟᱜᱼᱟ ᱟᱴᱴᱟ ᱨᱤᱧ ᱥᱟᱵᱼᱟ ᱴᱨᱮᱱ ᱟᱞᱮ ᱠᱳᱞᱠᱟᱛᱟ ᱟᱞᱮ ᱱᱚᱣᱟ ᱢᱟᱱᱠᱚᱲ ᱠᱷᱚᱱᱟᱝ ᱠᱳᱞᱯᱷᱤᱱ ᱡᱮᱴᱟ ᱪᱟᱞᱟᱜᱼᱟ ᱠᱳᱞᱠᱟᱛᱟ ᱟᱴᱴᱟ ᱠᱩᱲᱤ ᱨᱮ ᱤᱧ ᱠᱳᱞᱯᱷᱤ ᱨᱮᱧ ᱫᱮᱡᱚᱜᱼᱟ ᱟᱨᱤᱧ ᱥᱮᱱᱚᱜᱼᱟ ᱠᱳᱞᱠᱟᱛᱟ ᱠᱳᱞᱠᱟᱛᱟᱧ ᱪᱟᱞᱟᱜᱼᱟ ᱛᱟᱦᱞᱮ ᱢᱟ ᱠᱟᱛᱷᱟ ᱛᱟᱦᱮᱸᱭᱮᱱᱟ ᱡᱚᱛᱷᱟᱛ ᱴᱟᱭᱤᱢ ᱨᱮ ᱟᱢ ᱜᱟᱹᱰᱤᱢ ᱥᱮᱴᱮᱨ ᱠᱟᱜ ᱢᱮ ᱜᱟᱯᱟ ᱥᱮᱛᱟᱜ ᱴᱷᱤᱠ ᱜᱮᱭᱟ ᱢᱟ ᱛᱟᱦᱞᱮ ᱚᱱᱠᱟᱜᱮ